ᱦᱮᱞᱳ ᱤᱭᱟᱹ ᱟᱹᱵᱤᱱ ᱜᱮ ᱥᱩᱨᱟᱹᱭ ᱦᱳᱴᱮᱞ ᱫᱚ ᱳᱭ ᱤᱭᱟᱹ ᱠᱚ ᱦᱩᱱᱟᱹᱝ ᱨᱩᱢ ᱠᱚ ᱧᱟᱢᱚᱜᱼᱟ ᱦᱳᱭ ᱟᱹᱞᱤᱧ ᱮ ᱟᱭ ᱯᱷᱳᱨ ᱠᱷᱚᱱ ᱞᱤᱧ ᱦᱮᱡ ᱟᱠᱟᱱᱟ ᱦᱩᱱᱟᱹᱝ ᱟᱨ ᱚᱱᱟ ᱞᱟᱹᱜᱤᱫ ᱛᱮ ᱨᱩᱢ ᱧᱟᱢᱚᱜ ᱠᱷᱟᱱ ᱦᱩᱱᱟᱹᱝ ᱛᱟᱦᱮᱱ ᱨᱮᱭᱟᱜ ᱵᱮᱵᱚᱥᱛᱷᱟ ᱢᱮᱱᱟᱜ ᱠᱷᱟᱱ ᱢᱟ ᱛᱟᱦᱮᱸ ᱦᱩᱭᱩᱜᱼᱟ ᱦᱚᱲ ᱚᱱᱠᱟ ᱫᱚ ᱢᱮᱱᱟᱜ ᱞᱮᱭᱟ ᱯᱩᱱ ᱢᱚᱬᱮ ᱦᱚᱲ ᱢᱮᱱᱟᱜ ᱞᱮᱭᱟ ᱦᱳᱭ ᱨᱩᱢ ᱞᱮ ᱦᱟᱛᱟᱣᱟ ᱚᱱᱠᱟ ᱛᱟᱦᱮᱸ ᱜᱮ ᱦᱩᱭᱩᱜᱼᱟ ᱦᱟᱸᱜ ᱠᱤᱪᱷᱩᱠ ᱫᱤᱱ ᱱᱚᱣᱟ ᱤᱭᱟᱹ ᱞᱟᱹᱜᱤᱫ ᱛᱮᱜᱮ ᱠᱚᱱᱵᱷᱟᱨᱥ ᱤᱭᱟᱹ ᱞᱟᱹᱜᱤᱫ ᱛᱮᱜᱮ ᱦᱟᱸᱜ ᱵᱷᱚᱭᱮᱥ ᱤᱭᱟᱹ ᱞᱟᱹᱜᱤᱫ ᱛᱮᱜᱮ ᱚᱱᱠᱟ ᱫᱚ ᱨᱩᱢ ᱵᱷᱮᱜᱟᱨ ᱵᱷᱮᱜᱟᱨ ᱫᱚ ᱦᱟᱸᱜ ᱩᱱᱟᱹᱜ ᱫᱚ ᱵᱟᱝ ᱧᱟᱢᱚᱜᱼᱟ ᱢᱤᱫ ᱨᱮᱜᱮ ᱱᱟᱦᱟᱜ ᱞᱮ ᱛᱟᱦᱮᱱᱟ ᱚᱱᱠᱟ ᱫᱚ ᱵᱟᱨᱭᱟ ᱜᱟᱱ ᱫᱚᱨᱠᱟᱨᱚᱜ ᱠᱟᱱᱟᱞᱮ ᱦᱳᱭ ᱡᱚᱢ ᱫᱚ ᱦᱟᱸᱜ ᱚᱸᱰᱮ ᱜᱮ ᱦᱟᱸᱜ ᱚᱱᱠᱟ ᱤᱭᱟᱹ ᱦᱳᱴᱮᱞ ᱨᱮᱜᱮ ᱦᱟᱸᱜ ᱞᱮ ᱡᱚᱢᱼᱟ ᱦᱳᱭ ᱛᱟᱦᱮᱸ ᱱᱟᱞᱮ ᱯᱚᱱᱨᱚ ᱵᱤᱥ ᱫᱤᱱ ᱜᱟᱱ ᱟᱪᱪᱷᱟ ᱦᱮᱸ ᱟᱪᱪᱷᱟ ᱴᱷᱤᱠ ᱦᱚᱸ ᱴᱷᱤᱠ ᱜᱮᱭᱟ ᱦᱮᱸ ᱛᱤᱥ ᱚᱱᱠᱟ ᱫᱚ ᱦᱟᱸᱜ ᱛᱮᱦᱮᱧ ᱥᱮᱱ ᱜᱮᱞᱮ ᱪᱟᱞᱟᱜᱼᱟ ᱛᱮᱦᱮᱧ ᱥᱮᱱ ᱟᱹᱭᱩᱵ ᱜᱮ ᱟᱨ ᱦᱳᱭ ᱦᱮᱸ ᱦᱮᱸ ᱦᱮᱸ ᱢᱟᱲᱟᱝ ᱨᱮ ᱦᱮᱸ ᱟᱪᱪᱷᱟ ᱴᱷᱤᱠ ᱟᱪᱪᱷᱟ ᱴᱷᱤᱠ ᱜᱮᱭᱟ ᱤᱱᱟᱹ ᱠᱟᱛᱷᱟ ᱜᱮ ᱦᱟᱸᱜ ᱟᱨ ᱡᱚᱛᱚᱣᱟᱜ ᱵᱮᱵᱚᱥᱛᱷᱟ ᱢᱮ ᱱᱟᱦᱟᱸᱜ ᱴᱷᱤᱠ ᱳᱠᱮᱭᱮᱱᱟ ᱦᱮᱸ ᱪᱮ ᱢᱟ ᱮᱱᱠᱷᱟᱱ ᱫᱷᱤᱱᱟᱹᱱ ᱛᱮ ᱦᱟᱸᱜ ᱞᱮ ᱥᱮᱴᱮᱨᱚᱜ ᱠᱟᱱᱟ ᱦᱮᱸ ᱥᱮ